ᱱᱚᱜᱼᱚᱭ ᱫᱚᱝ ᱞᱟᱜᱽᱬᱮ ᱵᱟᱦᱟ ᱯᱟᱛᱟ ᱡᱷᱚᱛᱚ ᱡᱚᱛᱚ ᱮᱱᱮᱡ ᱜᱮ ᱤᱧ ᱫᱚ ᱟᱹᱰᱤ ᱡᱳᱨ ᱜᱤᱧ ᱪᱟᱞᱟᱜ ᱜᱮᱭᱟ ᱱᱚᱜᱼᱚᱭ ᱥᱟᱦᱮᱵᱰᱟᱸᱜᱟ ᱨᱮ ᱯᱟᱛᱟ ᱦᱩᱭᱩᱜ ᱚᱸᱰᱮ ᱱᱚᱜᱼᱚᱭ ᱞᱟᱜᱽᱬᱮ ᱦᱚᱸᱞᱮ ᱤᱫᱤᱭ ᱜᱮᱭᱟ ᱠᱚᱢᱯᱤᱴᱤᱥᱮᱱ ᱞᱮ ᱮᱱᱮᱡ ᱦᱤᱡᱩᱜᱼᱟ ᱟᱵᱟᱨ ᱦᱟᱱᱮ ᱥᱟᱺᱜᱤᱧ ᱧᱚᱜ ᱨᱮ ᱢᱮᱱᱟᱜ ᱡᱟᱫᱚᱵ ᱜᱚᱧᱡ ᱯᱟᱛᱟ ᱚᱸᱰᱮ ᱦᱚᱸ ᱟᱹᱰᱤ ᱢᱟᱨᱟᱝ ᱯᱟᱛᱟ ᱚᱸᱰᱮ ᱦᱚᱸᱞᱮ ᱪᱟᱞᱟᱜ ᱜᱮᱭᱟ ᱚᱸᱰᱮ ᱦᱚᱸ ᱞᱟᱜᱽᱬᱮ ᱞᱮ ᱤᱫᱤᱭ ᱜᱮᱭᱟ ᱚᱸᱰᱮ ᱦᱚᱸ ᱠᱚᱢᱯᱤᱴᱤᱥᱮᱱ ᱞᱮ ᱮᱱᱮᱡ ᱦᱤᱡᱩᱜᱼᱟ ᱟᱵᱟᱨ ᱦᱟᱱᱮ ᱱᱚᱵᱚᱜᱨᱟᱢ ᱨᱮ ᱯᱟᱛᱟ ᱦᱩᱭᱩᱜ ᱚᱸᱰᱮ ᱦᱚᱸᱞᱮ ᱪᱟᱞᱟᱜ ᱜᱮᱭᱟ ᱡᱟᱦᱟᱸ ᱨᱮᱜᱮ ᱯᱟᱛᱟᱼᱪᱷᱟᱛᱟ ᱦᱩᱭᱩᱜ ᱚᱸᱰᱮ ᱜᱮᱞᱮ ᱫᱟᱬᱟᱱᱟ ᱠᱚᱢᱯᱤᱴᱤᱥᱮᱱ ᱮᱱᱮᱡ ᱦᱚᱸᱞᱮ ᱪᱟᱞᱟᱜ ᱠᱟᱱᱟᱞᱮ ᱚᱱᱮ ᱦᱩᱞᱢᱟᱦᱟ ᱠᱟᱨᱮ ᱦᱚᱸᱞᱮ ᱪᱟᱞᱟᱜ ᱜᱮᱭᱟ ᱚᱸᱰᱮ ᱦᱚᱸᱞᱮ ᱮᱱᱮᱡ ᱜᱮᱭᱟ ᱵᱷᱟᱥᱟ ᱫᱤᱵᱚᱥ ᱠᱚᱨᱮ ᱦᱚᱸ ᱟᱨ ᱥᱟᱨᱦᱟᱭ ᱠᱚᱨᱮᱦᱚᱸ ᱚᱱᱮ ᱡᱟᱞᱮ ᱦᱤᱞᱳᱜ ᱫᱚ ᱟᱹᱰᱤ ᱡᱳᱨ ᱜᱮᱞᱮ ᱮᱱᱮᱡᱼᱟ ᱡᱟᱞᱮ ᱦᱤᱞᱳᱜ ᱫᱚ ᱯᱷᱟᱸᱠᱟ ᱛᱟᱦᱮᱱᱟ ᱮᱱ ᱦᱤᱞᱳᱜ ᱫᱚᱞᱮ ᱮᱱᱮᱡ ᱥᱮᱨᱮᱧ ᱟᱞᱮ ᱟᱭᱩᱵ ᱦᱟᱹᱵᱤᱡ ᱧᱤᱫᱟᱹ ᱦᱟᱹᱵᱤᱡ